ᱟᱞᱮ ᱟᱹᱛᱩ ᱨᱮ ᱵᱟᱯᱞᱟ ᱦᱩᱭᱩᱜ ᱞᱟᱦᱟᱨᱮ ᱯᱟᱹᱦᱤᱞ ᱫᱚᱠᱚ ᱪᱟᱞᱟᱜᱼᱟ ᱨᱟᱭᱵᱟᱨ ᱠᱚ ᱠᱩᱲᱤ ᱧᱮᱞ ᱩᱱᱠᱩ ᱦᱮᱡ ᱵᱟᱲᱟ ᱠᱟᱛᱮᱫ ᱛᱟᱨᱯᱚᱨ ᱚᱲᱟᱜ ᱨᱮᱱ ᱦᱚᱲ ᱠᱚ ᱪᱟᱞᱟᱜᱼᱟ ᱠᱩᱲᱤ ᱧᱮᱞ ᱧᱮᱯᱮᱞᱚᱜ ᱧᱮᱯᱮᱞᱚᱜ ᱥᱮᱱ ᱠᱟᱛᱮᱫ ᱠᱚᱲᱟ ᱯᱚᱠᱠᱷᱚ ᱟᱨ ᱠᱩᱲᱤ ᱯᱚᱠᱠᱷᱚ ᱢᱤᱫ ᱥᱚᱸᱜᱮ ᱫᱩᱲᱩᱵ ᱠᱟᱛᱮᱫ ᱰᱚᱵᱚᱜ ᱡᱚᱦᱟᱨ ᱠᱟᱛᱮᱫ ᱡᱚᱛᱚ ᱠᱚ ᱚᱱᱟ ᱠᱚ ᱫᱟᱜ ᱧᱩ ᱠᱚ ᱦᱩᱭ ᱵᱟᱲᱟ ᱠᱟᱛᱮᱫ ᱚᱱᱟ ᱯᱚᱨ ᱠᱩᱲᱤ ᱚᱲᱟᱜ ᱥᱮᱫ ᱠᱚ ᱤᱫᱤᱭᱮᱭᱟ ᱟᱨ ᱠᱚᱲᱟ ᱫᱚ ᱠᱚᱲᱟ ᱫᱚᱦᱟᱸᱜ ᱮᱴᱟᱜ ᱥᱮᱫ ᱟᱨᱠᱚ ᱠᱩᱞᱤ ᱠᱤᱱᱟ ᱵᱟᱱᱟ ᱦᱚᱲ ᱜᱮ ᱠᱩᱲᱤ ᱦᱚᱸ ᱠᱩᱲᱤ ᱥᱮᱱ ᱠᱩᱞᱤᱭᱭᱟ ᱠᱚᱲᱟᱢ ᱧᱮᱞ ᱠᱮᱫᱮᱭᱭᱟ ᱠᱩᱥᱤᱭᱱᱟᱢ ᱥᱮ ᱵᱟᱝ ᱥᱮ ᱠᱚᱲᱟ ᱦᱚᱸᱠᱚ ᱠᱩᱞᱤᱭᱮᱭᱟ ᱠᱩᱲᱤᱢ ᱧᱮᱞ ᱠᱮᱫᱮᱭᱟ ᱠᱩᱥᱤᱭᱮᱱᱟᱢ ᱥᱮ ᱵᱟᱝ ᱚᱱᱟ ᱯᱚᱨ ᱵᱟᱱᱟᱨ ᱠᱩᱲᱤ ᱠᱚᱲᱟ ᱠᱤᱱ ᱛᱟᱦᱮᱱ ᱠᱩᱥᱤ ᱠᱤᱱ ᱛᱟᱦᱮᱱ ᱠᱷᱟᱡ ᱛᱟᱨᱯᱚᱨ ᱵᱟᱱᱟᱨ ᱜᱷᱟᱨᱚᱸᱡᱽ ᱨᱮᱱ ᱦᱚᱲ ᱠᱩᱥᱤ ᱠᱚ ᱛᱟᱦᱮᱱ ᱠᱷᱟᱱ ᱚᱱᱟᱯᱚᱨ ᱜᱟᱞᱢᱟᱨᱟᱣ ᱞᱟᱦᱟᱜᱼᱟ ᱥᱮ ᱚᱱᱟᱯᱚᱨ ᱡᱩᱫᱤ ᱡᱚᱛᱚᱜᱮ ᱴᱷᱤᱠ ᱛᱟᱦᱮᱱ ᱠᱷᱟᱱ ᱛᱟᱨᱯᱚᱨ ᱫᱤᱱ ᱧᱮᱞ ᱠᱟᱛᱮᱫ ᱵᱟᱯᱞᱟ ᱠᱚ ᱱᱮᱸᱰᱟᱭᱟ ᱵᱟᱯᱞᱟ ᱱᱮᱸᱰᱟ ᱠᱟᱛᱮᱫ ᱜᱤᱨᱟᱹ ᱠᱚ ᱛᱚᱞᱟ ᱜᱤᱨᱟᱹ ᱛᱚᱞ ᱠᱟᱛᱮᱫ ᱯᱮᱲᱟ ᱠᱚ ᱞᱟᱹᱭᱟᱠᱚᱣᱟ ᱯᱮᱲᱟ ᱠᱚ ᱞᱟᱹᱭ ᱵᱟᱲᱟ ᱠᱟᱛᱮᱫ ᱡᱚᱠᱷᱚᱱ ᱵᱟᱯᱞᱟ ᱫᱤᱱ ᱛᱤᱭᱳᱜ ᱦᱤᱡᱩᱜᱼᱟ ᱩᱱ ᱡᱚᱠᱷᱚᱡ ᱠᱩᱲᱤ ᱚᱲᱟᱜ ᱨᱮᱦᱚᱸ ᱠᱚ ᱢᱟᱸᱰᱣᱟᱭᱟ ᱠᱚᱲᱟ ᱚᱲᱟᱜ ᱨᱮᱦᱚᱸ ᱠᱚ ᱢᱟᱸᱰᱣᱟᱭᱟ ᱢᱟᱸᱰᱣᱟ ᱫᱚᱥᱟᱨ ᱵᱟᱞᱟᱭᱟ ᱡᱚᱦᱟᱨ ᱡᱮᱴᱟ ᱡᱟᱢᱟᱭ ᱫᱷᱩᱛᱤ ᱠᱚ ᱦᱤᱡᱩᱜᱼᱟ ᱡᱟᱢᱟᱭ ᱫᱷᱩᱛᱤ ᱦᱮᱡ ᱵᱟᱲᱟ ᱠᱟᱛᱮᱫ ᱵᱟᱞᱟᱭᱟ ᱠᱚ ᱡᱚᱦᱟᱨᱟ ᱵᱟᱞᱟᱭᱟ ᱡᱚᱦᱟᱨ ᱵᱟᱲᱟ ᱠᱟᱛᱮᱫ ᱛᱟᱨᱯᱚᱨᱮ ᱩᱱᱠᱩ ᱦᱚᱸᱠᱚ ᱨᱩᱣᱟᱹᱲᱟ ᱵᱤᱫᱟᱹᱭ ᱠᱚᱣᱟ ᱠᱚ ᱚᱱᱟ ᱯᱚᱨᱮᱨ ᱫᱤᱱ ᱠᱚ ᱪᱟᱞᱟᱜᱼᱟ ᱵᱟᱹᱨᱤᱭᱟᱹᱛᱚᱜ ᱵᱟᱹᱨᱭᱟᱹᱛᱚᱜ ᱥᱮᱱ ᱠᱟᱛᱮᱫ ᱚᱸᱰᱮ ᱮᱱᱮᱡᱼᱥᱮᱨᱮᱧ ᱟᱠᱚ ᱨᱟᱹᱥᱠᱟᱹᱜ ᱟᱠᱚ ᱨᱟᱹᱥᱠᱟᱹ ᱵᱟᱲᱟ ᱠᱟᱛᱮᱫ ᱥᱤᱸᱫᱨᱟᱹᱫᱟᱱ ᱦᱩᱭᱩᱜᱼᱟ ᱥᱤᱸᱫᱨᱟᱹᱫᱟᱱ ᱦᱩᱭ ᱵᱟᱲᱟ ᱠᱟᱛᱮᱫ ᱡᱚᱢᱼᱧᱩ ᱦᱩᱭᱩᱜᱼᱟ ᱡᱚᱢᱼᱧᱩ ᱦᱩᱭ ᱠᱟᱛᱮᱫ ᱛᱟᱨᱯᱚᱨᱮ ᱮᱯᱮᱢ ᱠᱟᱛᱮᱫ ᱚᱱᱛᱮ ᱠᱷᱚᱡ ᱠᱚ ᱵᱤᱫᱟᱹᱭ ᱞᱮᱭᱟ ᱵᱤᱫᱟᱹᱭ ᱠᱷᱚᱡ ᱦᱮᱡ ᱠᱟᱛᱮᱫ ᱱᱚᱸᱰᱮ ᱟᱵᱟᱨ ᱫᱚᱥᱟᱨ ᱦᱤᱞᱳᱜ ᱚᱱᱛᱮ ᱠᱷᱚᱡ ᱞᱩᱝᱛᱤ ᱠᱩᱲᱤ ᱠᱚ ᱦᱤᱡᱩᱜᱼᱟ ᱞᱩᱝᱛᱤ ᱠᱩᱲᱤ ᱦᱮᱡ ᱠᱟᱛᱮᱫ ᱩᱱᱠᱩ ᱦᱚᱸ ᱡᱚᱢᱼᱧᱩ ᱵᱟᱲᱟ ᱠᱟᱛᱮᱫ ᱮᱱᱮᱡᱼᱥᱮᱨᱮᱧ ᱠᱟᱛᱮᱫ ᱨᱟᱹᱥᱠᱟᱹ ᱠᱟᱛᱮᱫ ᱚᱱᱟᱯᱚᱨᱮ ᱟᱞᱮᱦᱚᱸ ᱩᱱᱠᱩ ᱞᱩᱝᱛᱤ ᱠᱤᱲᱤ ᱞᱮ ᱵᱤᱫᱟᱹᱭ ᱠᱚᱣᱟ ᱛᱟᱨᱯᱚᱨ ᱪᱮᱫ ᱪᱮᱫ ᱞᱮᱠᱟᱛᱮ ᱵᱟᱨᱭᱟ ᱜᱷᱟᱨᱚᱸᱡᱽ ᱢᱚᱫᱽᱫᱷᱮ ᱨᱮ ᱯᱳᱭᱞᱳ ᱧᱟᱯᱟᱢ ᱨᱮᱭᱟᱜ ᱵᱚᱱᱫᱮᱡᱽ ᱠᱚᱨᱟᱣ ᱦᱩᱭᱩᱜᱼᱟ ᱟᱨ ᱫᱩᱯᱲᱩᱵ ᱚᱠᱛᱮ ᱪᱮᱫ ᱦᱩᱭᱩᱜᱼᱟ ᱵᱟᱨᱭᱟ ᱜᱷᱟᱨᱚᱸᱡᱽ ᱫᱩᱯᱲᱩᱵ ᱚᱠᱛᱮ ᱞᱟᱦᱟᱨᱮ ᱵᱟᱨᱭᱟ ᱜᱷᱟᱨᱚᱸᱡᱽ ᱥᱮᱫ ᱠᱷᱚᱱᱜᱮ ᱡᱚᱛ ᱜᱷᱟᱨᱚᱸᱡᱽ ᱨᱮᱱ ᱢᱮᱱ ᱢᱮᱱ ᱜᱟᱨᱡᱮᱱ ᱵᱟᱨᱥᱮᱫ ᱠᱷᱚᱱ ᱥᱚᱦᱚᱨ ᱥᱮᱴᱮᱨ ᱠᱚ ᱛᱟᱦᱮᱱᱟ ᱚᱱᱟ ᱯᱚᱨ ᱵᱟᱨᱭᱟ ᱜᱷᱟᱨᱚᱸᱡᱽ ᱜᱷᱟᱨᱚᱸᱡᱽ ᱨᱮᱱ ᱵᱟ ᱟᱹᱛᱩ ᱥᱚᱢᱟᱡᱽ ᱨᱮᱱ ᱦᱚᱲ ᱢᱟᱹᱡᱷᱤ ᱦᱟᱲᱟᱢ ᱡᱚᱜᱽ ᱢᱟᱹᱡᱷᱤ ᱥᱮ ᱯᱟᱨᱟᱱᱤᱠ ᱡᱚᱛᱚ ᱠᱚ ᱢᱤᱫ ᱴᱷᱮᱱ ᱠᱚ ᱫᱩᱲᱩᱵᱚᱜᱼᱟ ᱚᱱᱟ ᱫᱩᱲᱩᱵ ᱵᱟᱲᱟ ᱠᱟᱛᱮᱫ ᱠᱚ ᱠᱩᱞᱤ ᱠᱚᱣᱟ ᱪᱮᱫ ᱠᱟᱨᱚᱱ ᱪᱮᱫ ᱵᱟᱵᱚᱫ ᱛᱮ ᱱᱤᱭᱟᱹ ᱫᱚ ᱦᱚᱦᱚ ᱦᱩᱭ ᱟᱠᱟᱱᱟ ᱥᱮ ᱵᱟᱨᱭᱟ ᱜᱷᱟᱨᱚᱸᱡᱽ ᱨᱮᱱ ᱦᱚᱲ ᱪᱮᱫ ᱞᱟᱹᱜᱤᱫ ᱠᱚ ᱫᱩᱲᱩᱵᱚᱜᱼᱟ ᱚᱱᱟ ᱫᱚ ᱵᱟᱨᱭᱟ ᱜᱷᱟᱨᱚᱸᱡᱽ ᱨᱮ ᱦᱚᱲᱜᱮ ᱢᱟᱹᱡᱷᱤ ᱦᱟᱲᱟᱢ ᱵᱟ ᱡᱚᱜᱽ ᱢᱟᱹᱡᱷᱤ ᱥᱮ ᱜᱳᱰᱮᱛ ᱵᱚᱱ ᱢᱮᱛᱟ ᱟᱠᱚ ᱩᱱᱠᱩ ᱠᱚ ᱠᱩᱞᱤ ᱠᱚᱣᱟ ᱚᱱᱟ ᱠᱩᱞᱤ ᱵᱟᱲᱟ ᱠᱟᱛᱮᱫ ᱡᱚᱛᱚ ᱥᱮᱫ ᱠᱷᱚᱱ ᱵᱟᱱᱟᱨ ᱥᱮᱫ ᱵᱟᱱᱟᱨ ᱵᱤᱯᱚᱠᱠᱷᱚ ᱠᱷᱚᱡ ᱡᱚᱛᱚ ᱠᱟᱛᱷᱟ ᱟᱸᱡᱚᱢ ᱠᱟᱛᱮᱫ ᱚᱱᱟᱯᱚᱨ ᱜᱮ ᱢᱟᱱᱮ ᱜᱟᱞᱢᱟᱨᱟᱣ ᱮᱛᱚᱦᱚᱵᱚᱜᱼᱟ ᱜᱟᱞᱢᱟᱨᱟᱣ ᱮᱛᱚᱦᱚᱵᱚᱜᱼᱟ ᱚᱱᱟ ᱨᱮᱱᱟᱜ ᱢᱤᱢᱟᱝᱥᱟ ᱦᱩᱭᱩᱜᱼᱟ ᱢᱤᱢᱟᱝᱥᱟ ᱵᱟᱲᱟ ᱠᱟᱛᱮᱫ ᱡᱚᱛᱚ ᱥᱚᱢᱟᱫᱷᱟᱱ ᱠᱟᱛᱮᱫ ᱛᱟᱨᱯᱚᱨᱮ ᱡᱚᱛᱚᱦᱚᱲ ᱠᱚ ᱰᱚᱵᱚᱜ ᱡᱚᱦᱟᱨ ᱡᱚᱱᱚᱜᱼᱟ